ᱦᱮᱞᱳ ᱯᱟᱨᱥᱮᱞ ᱵᱟᱞᱟ ᱡᱟᱦᱟᱸ ᱤᱧ ᱟᱯᱮᱭᱟᱜ ᱨᱮᱥᱴᱩᱨᱮᱱᱥ ᱠᱷᱚᱱ ᱤᱧ ᱡᱟᱦᱟᱸ ᱯᱤᱡᱽᱡᱟᱧ ᱢᱟᱸᱜᱟᱣ ᱞᱮᱫ ᱛᱟᱦᱮᱱᱟ ᱚᱱᱟ ᱠᱮᱱᱥᱮᱞ ᱠᱟᱛᱮᱫ ᱤᱧ ᱵᱟᱨᱜᱟᱨ ᱵᱷᱮᱡᱟ ᱟᱹᱧ ᱢᱮ ᱡᱟᱦᱟᱸ ᱤᱧᱟᱹᱜ ᱧᱩᱛᱩᱢ ᱫᱚ ᱦᱩᱭᱩᱜ ᱠᱟᱱᱟ ᱥᱩᱞᱮᱠᱷᱟ ᱢᱩᱨᱢᱩ ᱟᱨ ᱡᱟᱦᱟᱸ ᱱᱚᱣᱟ ᱮᱰᱨᱮᱥ ᱫᱚ ᱦᱩᱭᱩᱜ ᱠᱟᱱᱟ ᱱᱟᱦᱟᱜ ᱡᱟᱦᱟᱸ ᱨᱮ ᱟᱨ ᱯᱤᱡᱽᱡᱟ ᱫᱚ ᱦᱟᱱᱟ ᱵᱟᱨᱮᱧ ᱡᱚᱢ ᱞᱮᱫᱟ ᱵᱮᱵᱷᱩᱞ ᱛᱮᱧ ᱚᱰᱟᱨ ᱟᱠᱟᱫᱟ ᱟᱫᱚ ᱚᱱᱟ ᱠᱮᱱᱥᱮᱞ ᱠᱟᱛᱮᱫ ᱱᱤᱛᱚᱜ ᱵᱟᱨᱜᱟᱨ ᱵᱷᱮᱡᱟ ᱠᱟᱜ ᱢᱮ ᱱᱟᱦᱟᱜ ᱪᱮᱫᱟᱜ ᱥᱮ ᱤᱧ ᱯᱤᱡᱽᱡᱟ ᱵᱟᱹᱧ ᱠᱩᱥᱤᱭᱟᱜ ᱠᱟᱱᱟ ᱟᱨ ᱤᱧ ᱚᱱᱟ ᱵᱚᱫᱚᱞ ᱛᱮ ᱤᱧ ᱵᱟᱨᱜᱟᱨ ᱫᱚᱨᱠᱟᱨ ᱟᱨ ᱦᱳᱭ ᱚᱱᱟ ᱜᱮ ᱛᱟᱦᱮᱱ ᱞᱟᱹᱭᱮᱫᱟ